ᱤᱧ ᱢᱤᱫᱫᱤᱱ ᱢᱟᱱᱠᱚᱲ ᱵᱟᱡᱟᱨ ᱤᱧ ᱪᱟᱞᱟᱣ ᱞᱮᱱᱟ ᱟᱫᱚ ᱢᱤᱫᱴᱟᱱ ᱰᱟᱵᱚᱨ ᱟᱢᱞᱟ ᱥᱩᱱᱩᱢᱤᱧ ᱦᱟᱛᱟᱣ ᱟᱹᱜᱩ ᱠᱮᱫᱟ ᱟᱫᱚ ᱚᱱᱟ ᱥᱩᱱᱩᱢ ᱚᱡᱚᱜ ᱠᱟᱛᱮᱫ ᱥᱚᱯᱛᱟ ᱨᱮ ᱵᱟᱨ ᱫᱤᱱ ᱯᱮ ᱫᱤᱱ ᱤᱧ ᱚᱡᱚᱜᱟ ᱟᱵᱟᱨ ᱤᱧ ᱵᱚᱦᱮᱞ ᱜᱤᱰᱤ ᱠᱟᱜᱼᱟ ᱟᱫᱚ ᱚᱱᱟ ᱥᱩᱱᱩᱢ ᱚᱡᱚᱜ ᱠᱟᱛᱮᱫ ᱟᱫᱚ ᱤᱧ ᱫᱚ ᱟᱹᱰᱤ ᱢᱚᱡᱽ ᱩᱵᱽ ᱤᱧ ᱟᱹᱭᱠᱟᱹᱣ ᱮᱫᱟ ᱡᱷᱟᱹᱞ ᱮᱱ ᱛᱤᱧᱟᱹ ᱟᱨ ᱩᱵᱽ ᱧᱩᱨᱦᱩᱜ ᱦᱚᱸ ᱵᱚᱱᱫᱚᱭᱮᱱ ᱛᱤᱧᱟᱹ ᱟᱨ ᱦᱮᱸᱫᱮᱜ ᱠᱟᱱ ᱛᱤᱧᱟᱹ ᱩᱵᱽ ᱦᱚᱸ ᱤᱧ ᱫᱚ ᱰᱟᱵᱚᱨ ᱟᱢᱞᱟ ᱥᱩᱱᱩᱢ ᱫᱚ ᱤᱧ ᱫᱚ ᱟᱹᱰᱤᱴᱟᱧ ᱠᱩᱥᱤᱭᱟᱜ ᱠᱟᱱᱟ ᱟᱨ ᱚᱱᱟᱜᱮ ᱮᱠᱷᱚᱱ ᱫᱚᱧ ᱵᱮᱵᱚᱦᱟᱨ ᱮᱫᱟ